ᱦᱚᱲᱢᱚ ᱨᱮᱭᱟᱜ ᱡᱩᱫᱤ ᱢᱤᱫᱴᱮᱱ ᱚᱝᱥᱚᱜᱟᱱ ᱨᱟᱹᱯᱩᱫ ᱞᱮᱱᱠᱷᱱ ᱦᱚᱭᱛᱚ ᱛᱤ ᱦᱚᱭᱛᱚ ᱡᱟᱸᱜᱟ ᱦᱚᱭᱛᱚ ᱨᱟᱹᱯᱩᱫᱱᱟ ᱵᱟ ᱡᱟᱸᱜᱟ ᱛᱟᱱᱟᱜᱼᱮᱢ ᱨᱟᱹᱯᱩᱫ ᱞᱮᱱᱠᱷᱟᱱ ᱨᱮᱦᱚᱸ ᱵᱟᱢ ᱫᱟᱬᱟ ᱫᱟᱲᱮᱜᱼᱟ ᱵᱟᱢ ᱛᱟᱲᱟᱢ ᱫᱟᱲᱮᱜᱼᱟ ᱟᱢᱢᱟ ᱚᱠᱟ ᱛᱮᱦᱚᱸ ᱵᱟᱢ ᱪᱮᱠᱟ ᱫᱟᱲᱮᱜᱼᱟ ᱪᱮᱫᱦᱚᱸ ᱵᱟᱢ ᱪᱟᱞᱟᱣ ᱫᱟᱲᱮᱜᱼᱟ ᱪᱮᱫᱦᱚᱸ ᱵᱟᱢ ᱪᱮᱠᱟ ᱫᱟᱲᱮᱜᱼᱟ ᱟᱢ ᱟᱴᱮᱫ ᱨᱮᱜᱮ ᱛᱟᱦᱮᱱ ᱦᱩᱭᱩᱜ ᱛᱟᱢᱟ ᱡᱩᱫᱤ ᱦᱟᱞᱠᱟ ᱵᱷᱟᱛᱠᱟ ᱢᱟᱪᱠᱟᱣ ᱴᱟᱪᱠᱟᱣ ᱞᱮᱱᱠᱷᱟᱱ ᱫᱚ ᱨᱟᱱ ᱴᱟᱱ ᱠᱟᱛᱮᱫ ᱢᱚᱡᱽᱛᱮ ᱨᱟᱱ ᱞᱟᱜᱟᱣᱟᱭ ᱦᱩᱭᱩᱜᱼᱟ ᱥᱮ ᱢᱚᱡᱽᱛᱮ ᱡᱚᱛᱱᱚᱭᱮ ᱦᱩᱭᱩᱜᱼᱟ ᱛᱟᱦᱞᱮ ᱵᱮᱥᱚᱜᱚᱜᱼᱟ ᱠᱚᱭᱮᱠᱫᱤᱱᱮ ᱠᱚᱥᱴᱚᱜᱼᱟ ᱟᱨ ᱡᱩᱫᱤᱭᱳ ᱨᱟᱹᱯᱩᱫ ᱜᱮ ᱨᱟᱹᱯᱩᱫ ᱩᱛᱟᱹᱨ ᱞᱮᱱᱛᱟᱭ ᱠᱷᱟᱱ ᱩᱱᱤᱫᱚ ᱟᱹᱰᱤ ᱠᱚᱥᱴᱚᱜᱼᱟ ᱟᱹᱰᱤ ᱠᱚᱥᱴᱚ ᱟᱨ ᱪᱮᱫᱦᱚᱸ ᱵᱟᱭ ᱪᱮᱠᱟ ᱫᱟᱲᱮᱜᱼᱟ ᱠᱟᱹᱢᱤᱦᱚᱸ ᱵᱟᱭ ᱠᱟᱹᱢᱤ ᱫᱟᱲᱮᱜᱼᱟ ᱫᱟᱜ ᱫᱟᱠᱟ ᱵᱟᱭ ᱥᱩᱨ ᱫᱟᱲᱮᱜᱼᱟ ᱩᱱᱤᱫᱚ ᱟᱹᱰᱤᱼᱟᱸᱴᱮ ᱠᱚᱥᱴᱚᱜᱼᱟ ᱟᱨ ᱩᱱᱤᱫᱚ ᱡᱚᱛᱚᱱᱮ ᱦᱩᱭᱩᱜᱼᱟ ᱡᱚᱛᱚᱱ ᱠᱟᱛᱮᱫ ᱨᱟᱱᱠᱚ ᱵᱮᱵᱚᱥᱛᱟᱣᱟᱭ ᱦᱩᱭᱩᱜᱼᱟ ᱡᱚᱛᱚᱱᱮ ᱦᱩᱭᱩᱜᱼᱟ ᱚᱝᱠᱟ ᱞᱮᱠᱟᱛᱮ ᱫᱚᱦᱚᱭᱮ ᱦᱩᱭᱩᱜᱼᱟ ᱠᱟᱨᱚᱱ ᱩᱱᱤ ᱛᱳ ᱛᱤ ᱡᱟᱸᱜᱟ ᱨᱟᱹᱯᱩᱫ ᱞᱮᱱᱠᱷᱟᱱ ᱛᱚ ᱟᱨ ᱡᱟᱦᱟᱸᱭ ᱦᱚᱲ ᱪᱮᱫᱦᱚᱸ ᱵᱟᱢ ᱪᱮᱠᱟ ᱫᱟᱲᱮᱭᱟᱜᱼᱟ ᱪᱤᱠᱟᱹᱛᱮᱢ ᱞᱟᱲᱟᱜᱼᱟ ᱱᱚᱣᱟᱜᱮ ᱦᱩᱭᱩᱜ ᱠᱟᱱᱟ ᱱᱤᱛᱚᱜ ᱦᱟᱞᱠᱟ ᱯᱟᱛᱞᱟ ᱢᱟᱪᱠᱟᱣ ᱴᱟᱪᱠᱟᱣ ᱫᱚᱢ ᱨᱟᱱᱠᱚ ᱪᱤᱠᱤᱛᱥᱟ ᱠᱟᱛᱮᱢ ᱢᱚᱡᱚᱜᱼᱟ ᱠᱤᱱᱛᱩ ᱞᱟᱹᱴᱩᱧᱚᱜ ᱨᱟᱹᱯᱩᱫ ᱞᱮᱱᱠᱷᱟᱱᱫᱚ ᱵᱟᱢ ᱤᱭᱟᱹ ᱫᱟᱲᱮᱜᱼᱟ ᱚᱱᱟᱫᱚ ᱢᱚᱡᱽᱛᱮ ᱨᱟᱱ ᱚᱪᱚᱜ ᱦᱩᱭᱩᱜᱼᱟ